ᱤᱧ ᱫᱚ ᱱᱚᱣᱟ ᱟᱛᱳ ᱟᱥᱲᱟ ᱨᱮᱜᱮ ᱚᱞᱚᱜ ᱯᱟᱲᱦᱟᱣ ᱫᱚ ᱥᱟᱹᱱᱟᱹᱧᱟ ᱪᱤᱠᱟᱹᱛᱮ ᱟᱛᱳ ᱟᱥᱲᱟ ᱨᱮᱫᱚ ᱚᱞᱚᱜ ᱯᱟᱲᱦᱟᱣ ᱦᱚᱸ ᱥᱟᱱᱛᱟᱲ ᱛᱮᱜᱮᱢ ᱨᱚᱲᱟ ᱦᱤᱱᱫᱤ ᱛᱮᱜᱮᱢ ᱨᱚᱲᱟ ᱜᱤᱫᱽᱨᱟᱹ ᱠᱚᱦᱚᱸ ᱡᱚᱛᱚ ᱥᱟᱱᱛᱟᱲ ᱛᱮ ᱵᱟᱠᱷᱟᱱ ᱦᱤᱱᱫᱤ ᱛᱮᱜᱮ ᱠᱚ ᱨᱚᱲᱟ ᱟᱨ ᱴᱟᱴᱟ ᱵᱟᱡᱟᱨ ᱨᱮᱫᱚ ᱚᱞᱚᱜ ᱯᱟᱲᱦᱟᱣ ᱦᱚᱸ ᱡᱚᱛᱚ ᱦᱤᱱᱫᱤ ᱛᱮᱜᱮ ᱠᱚ ᱨᱚᱲᱟ ᱥᱟᱱᱛᱟᱲ ᱛᱮᱫᱚ ᱵᱟᱠᱚ ᱨᱚᱲᱟ ᱪᱤᱠᱟᱹᱛᱮ ᱤᱧ ᱫᱚ ᱱᱚᱣᱟ ᱟᱛᱳ ᱫᱤᱥᱚᱢ ᱨᱮᱭᱟᱜ ᱟᱥᱲᱟ ᱜᱮ ᱯᱚᱥᱟᱣᱟᱹᱧᱟᱹ ᱚᱞᱚᱜ ᱯᱟᱲᱦᱟᱣ ᱦᱚᱸ ᱡᱚᱛᱚᱣᱟᱜ ᱤᱧ ᱫᱚ ᱱᱚᱰᱮᱜᱮ ᱯᱚᱥᱟᱣᱟᱹᱧᱟᱹ ᱴᱟᱴᱟ ᱵᱟᱡᱟᱨ ᱨᱮᱦᱚᱸ ᱵᱟᱭ ᱵᱟᱭ ᱯᱚᱜ ᱥᱟᱣᱟ ᱟᱵᱚ ᱞᱮᱠᱟᱱ ᱦᱚᱲ ᱠᱚᱫᱚ ᱴᱟᱴᱟ ᱵᱟᱡᱟᱨ ᱨᱮᱫᱚ ᱵᱟᱭ ᱯᱚᱥᱟᱣ ᱵᱚᱱᱟ ᱟᱛᱳ ᱫᱤᱥᱚᱢ ᱨᱮ ᱡᱮ ᱛᱟᱦᱮᱸ ᱯᱟᱹᱨᱠᱟᱹᱣ ᱠᱚᱫᱚ ᱚᱞᱚᱜ ᱯᱟᱲᱦᱟᱣ ᱦᱚᱸ ᱵᱟᱭ ᱯᱚᱥᱟᱣ ᱟᱵᱚᱱᱟ ᱟᱵᱚ ᱱᱚᱛᱮᱱ ᱟᱛᱳ ᱫᱤᱥᱚᱢ ᱦᱚᱲ ᱞᱮᱠᱟ ᱫᱚ